ᱨᱟᱪᱟᱨᱮ ᱵᱟᱜᱟᱱ ᱫᱚ ᱚᱲᱟᱜ ᱨᱮ ᱥᱮ ᱜᱷᱟᱨᱚᱸᱡᱽ ᱨᱮᱱᱟᱜ ᱢᱤᱫᱼᱵᱟᱨ ᱥᱚᱵᱡᱤ ᱴᱟᱴᱠᱟ ᱥᱚᱵᱡᱤ ᱧᱟᱢᱚᱜᱼᱟ ᱢᱮᱱᱛᱮ ᱵᱟᱜᱟᱱ ᱫᱚ ᱫᱚᱨᱠᱟᱨ ᱟᱨ ᱚᱱᱟ ᱵᱟᱜᱟᱱ ᱨᱮ ᱢᱤᱫᱼᱵᱟᱨ ᱥᱚᱵᱡᱤ ᱟᱨ ᱢᱚᱥᱞᱟ ᱡᱮᱢᱚᱱ ᱟᱫᱷᱮ ᱜᱳᱞᱢᱟᱹᱨᱤᱪ ᱱᱚᱣᱟᱠᱚ ᱦᱚᱸ ᱚᱲᱟᱜ ᱨᱮ ᱡᱟᱹᱲᱩᱲᱚᱜ ᱞᱟᱹᱜᱤᱫ ᱡᱟᱜᱮ ᱛᱷᱚᱲᱟ ᱛᱷᱩᱲᱤ ᱧᱟᱢᱚᱜᱚᱼᱟ ᱚᱱᱟ ᱞᱟᱹᱜᱤᱫ ᱵᱟᱜᱟᱱ ᱫᱚ ᱡᱟᱹᱲᱩᱲ ᱜᱮᱭᱟ ᱛᱚ ᱚᱱᱟ ᱥᱚᱸᱜᱮᱛᱮ ᱯᱷᱚᱞ ᱢᱩᱞ ᱟᱞᱮ ᱢᱟᱞᱫᱟ ᱡᱤᱞᱟᱹ ᱨᱮᱫᱚᱻ ᱩᱞ ᱫᱟᱨᱮ ᱥᱮ ᱠᱟᱭᱨᱟ ᱱᱚᱣᱟᱠᱚ ᱢᱤᱫᱼᱵᱟᱨ ᱫᱚ ᱡᱟᱹᱲᱩᱲᱚᱜ ᱜᱮᱭᱟ ᱚᱲᱟᱜᱨᱮ ᱚᱱᱟᱛᱮ ᱪᱟᱥᱫᱚ ᱟᱹᱰᱤ ᱡᱟᱹᱲᱩᱲ ᱜᱮᱭᱟ ᱥᱮ ᱵᱟᱜᱟᱱᱫᱚ ᱡᱟᱹᱲᱩᱲ ᱜᱮᱭᱟ ᱨᱟᱪᱟᱨᱮ ᱟᱨ ᱱᱤᱛᱚᱜ ᱡᱟ ᱚᱠᱟᱴᱟᱜ ᱵᱟᱡᱟᱨ ᱠᱚᱨᱮ ᱵᱚᱱ ᱧᱮᱞᱮᱫᱠᱟᱱ ᱧᱟᱢᱚᱜ ᱠᱟᱱ ᱚᱱᱟᱫᱚ ᱟᱭᱢᱟ ᱞᱮᱠᱟᱱ ᱵᱤᱥ ᱠᱚᱠᱚ ᱮᱥᱯᱨᱮᱭᱟᱜ ᱠᱟᱱᱟ ᱮᱥᱯᱨᱮᱻ ᱞᱟᱦᱟ ᱦᱤᱞᱟᱹᱜ ᱮᱥᱯᱨᱮᱭᱫᱟ ᱫᱚᱥᱟᱨ ᱦᱤᱞᱟᱹᱜ ᱜᱮ ᱵᱟᱡᱟᱨ ᱨᱮᱭ ᱨᱟᱠᱟᱵᱫᱟ ᱚᱱᱟᱛᱮ ᱟᱭᱢᱟ ᱠᱤᱪᱷᱩ ᱨᱳᱜᱽ ᱟᱡᱟᱨᱦᱚᱸ ᱦᱩᱭ ᱫᱟᱲᱮᱭᱟᱜᱼᱟ ᱚᱱᱟᱛᱮ ᱱᱤᱡᱮᱨ ᱜᱷᱟᱨᱚᱸᱡᱽ ᱨᱟᱪᱟᱨᱮ ᱢᱤᱫᱼᱵᱟᱨ ᱟᱲᱟᱜ ᱥᱟᱠᱟᱱ ᱥᱮ ᱥᱚᱵ ᱡᱤᱠᱚ ᱪᱟᱥ ᱥᱮ ᱵᱟᱜᱟᱱ ᱫᱚ ᱡᱟᱹᱲᱩᱲ ᱜᱮᱭᱟ ᱟᱨ ᱢᱚᱥᱞᱟᱠᱚ ᱥᱮ ᱯᱷᱚᱞᱢᱩᱞ ᱠᱚᱦᱚᱸ ᱡᱟᱹᱲᱩᱲ ᱜᱮᱭᱟ ᱚᱱᱟᱛᱮ ᱱᱚᱣᱟ ᱨᱟᱪᱟ ᱵᱟᱜᱟᱨ ᱥᱮ ᱴᱟᱹᱨᱤᱥ ᱵᱟᱜᱟᱱ ᱫᱚ ᱮᱠᱫᱚᱢᱛᱮ ᱞᱟᱹᱠᱛᱤᱠᱟᱱ ᱜᱮᱭᱟ